ᱦᱮᱸ ᱦᱮᱞᱳ ᱤᱧ ᱨᱮᱥᱴᱩᱨᱮᱱᱴ ᱰᱮᱞᱤᱵᱷᱟᱨᱤ ᱯᱟᱴᱱᱟᱨ ᱴᱷᱮᱱᱤᱧ ᱯᱷᱳᱱᱟᱠᱟᱫᱟ ᱨᱟᱭᱜᱚᱧᱡ ᱤᱱᱵᱷᱟᱴᱳᱞ ᱠᱷᱚᱡ ᱵᱚᱫᱚᱱᱤ ᱢᱩᱨᱢᱩᱧ ᱯᱷᱳᱱᱟᱠᱟᱫᱼᱟ ᱛᱚ ᱱᱤᱛ ᱦᱚᱸ ᱵᱟᱝ ᱦᱤᱡᱩᱜ ᱠᱟᱱᱟ ᱡᱚᱢᱟᱜ ᱠᱚ ᱟᱨ ᱱᱤᱛᱳᱜ ᱦᱚᱸ ᱡᱚᱢ ᱵᱮᱞᱟ ᱢᱟ ᱦᱩᱭ ᱦᱮᱡ ᱮᱱ ᱟᱨ ᱱᱤᱛ ᱦᱚᱸ ᱡᱚᱢᱟᱜ ᱵᱟᱝ ᱦᱤᱡᱩᱜ ᱠᱟᱱᱟ ᱛᱚ ᱯᱷᱳᱱᱫᱟᱹᱧ ᱰᱮᱞᱤᱵᱷᱟᱨᱤ ᱯᱟᱴᱱᱟᱨ ᱴᱷᱮᱡ ᱛᱚ ᱯᱷᱳᱱ ᱢᱟᱛᱚ ᱵᱟᱭ ᱨᱟᱠᱟᱵ ᱮᱫ ᱠᱟᱱᱟ ᱟᱫᱚ ᱚᱱᱟᱛᱮ ᱟᱢ ᱴᱷᱮᱡ ᱤᱧ ᱯᱷᱳᱱ ᱠᱮᱫᱟ ᱛᱚ ᱩᱱᱤ ᱚᱠᱟᱨᱮ ᱦᱮᱱᱟᱭᱟ ᱛᱤᱱᱟᱹᱜ ᱥᱟᱺᱜᱤᱧ ᱨᱮ ᱦᱮᱱᱟᱭᱟ ᱦᱟᱡᱩᱜ ᱠᱟᱱᱟᱭ ᱥᱮ ᱵᱟᱝ ᱟᱨ ᱵᱟᱝᱠᱷᱟᱡ ᱟᱢ ᱯᱷᱳᱱ ᱢᱮ ᱤᱧᱟᱹᱜ ᱯᱷᱳᱱ ᱢᱟ ᱵᱟᱭ ᱨᱟᱠᱟᱵ ᱮᱫ ᱠᱟᱱ ᱟᱨ ᱤᱧᱮᱢ ᱯᱷᱳᱱᱤᱧᱟᱹ ᱟᱨ ᱵᱟᱝᱠᱷᱟᱡ ᱮᱴᱟᱜ ᱨᱮ ᱡᱚᱢᱟᱜ ᱠᱚ ᱤᱧ ᱦᱚᱸᱧ ᱵᱮᱵᱚᱥᱛᱷᱟᱭᱟ ᱟᱨ ᱡᱚᱢ ᱵᱮᱞᱟ ᱠᱚ ᱯᱟᱨᱚᱢ ᱞᱮᱱᱠᱷᱟᱡ ᱵᱮᱼᱵᱮᱞᱟ ᱨᱮ ᱡᱚᱢ ᱞᱮᱱᱠᱷᱟᱡ ᱞᱟᱡ ᱠᱚ ᱵᱟᱹᱲᱤᱡ ᱮᱢᱟᱱᱚᱜᱼᱟ ᱟᱨ ᱜᱤᱫᱽᱨᱟᱹ ᱠᱚᱦᱚᱸ ᱥᱟᱞᱟᱜ ᱛᱮᱦᱮᱱᱤᱧ ᱛᱮ ᱜᱤᱫᱽᱨᱟᱹ ᱠᱚᱦᱚᱸ ᱨᱮᱸᱜᱮᱡ ᱟᱨ ᱡᱟᱹᱥᱛᱤ ᱜᱷᱟᱹᱲᱤᱡ ᱵᱟᱠᱚ ᱛᱟᱦᱮᱸ ᱫᱟᱲᱮᱭᱟᱜ ᱠᱟᱱᱟ ᱛᱚ ᱚᱱᱟᱛᱤᱧ ᱢᱮᱛᱟᱢ ᱠᱟᱱᱟ ᱡᱮ ᱩᱥᱟᱹᱨᱟ ᱯᱷᱳᱱ ᱠᱟᱛᱮᱫ ᱩᱱᱤ ᱵᱟᱰᱟᱭ ᱦᱚᱪᱚᱭᱮᱢ ᱡᱟᱛᱮ ᱡᱚᱢᱟᱜ ᱮᱭ ᱟᱹᱜᱩᱭᱟ ᱟᱨ ᱡᱳᱫᱤᱭᱳ ᱵᱟᱭ ᱟᱹᱜᱩ ᱫᱟᱲᱮᱭᱟᱜ ᱠᱟᱱᱟ ᱛᱚ ᱚᱱᱟ ᱦᱚᱸ ᱤᱧᱮᱢ ᱯᱷᱳᱱ ᱠᱟᱛᱮᱫ ᱮᱢ ᱵᱟᱰᱟᱭ ᱦᱚᱪᱚᱭᱤᱧᱟᱹ